ᱟᱵᱚ ᱥᱟᱶᱛᱟ ᱨᱮᱱᱟᱜ ᱟᱹᱰᱤᱜᱟᱱ ᱟᱭᱢᱟ ᱚᱱᱠᱟᱱᱟᱜ ᱠᱟᱹᱢᱤ ᱢᱮᱱᱟᱜᱼᱟ ᱡᱮᱢᱚᱱ ᱯᱟᱹᱨᱥᱤ ᱡᱤᱛᱠᱟᱹᱨ ᱢᱟᱦᱟ ᱛᱟᱨᱯᱚᱨ ᱦᱩᱞ ᱢᱟᱦᱟ ᱮᱢᱟᱱ ᱠᱚ ᱱᱚᱣᱟ ᱯᱟᱹᱨᱥᱤ ᱡᱤᱛᱠᱟᱹᱨ ᱢᱟᱦᱟ ᱫᱚ ᱟᱹᱰᱤ ᱠᱩᱥᱤ ᱟᱱᱟᱜ ᱟᱹᱰᱤ ᱨᱟᱹᱥᱠᱟᱹ ᱟᱱᱟᱜ ᱫᱤᱱ ᱠᱟᱱᱟ ᱪᱮᱫᱟᱜ ᱥᱮ ᱱᱚᱣᱟ ᱫᱤᱱᱨᱮ ᱟᱵᱚᱣᱟᱜ ᱟᱵᱚ ᱥᱟᱱᱛᱟᱲ ᱠᱚ ᱱᱚᱣᱟ ᱵᱤᱞ ᱥᱮ ᱱᱚᱣᱟ ᱥᱚᱝᱵᱤᱫᱷᱟᱱ ᱨᱮ ᱯᱟᱥ ᱞᱮᱱ ᱛᱟᱵᱚᱣᱟ ᱱᱩᱱᱟᱹᱜ ᱠᱩᱥᱤ ᱟᱨ ᱨᱟᱹᱥᱠᱟᱹ ᱨᱮᱱᱟᱜ ᱫᱤᱱ ᱠᱟᱱᱟ ᱡᱮ ᱟᱵᱚ ᱞᱟᱦᱟ ᱫᱚ ᱱᱚᱣᱟ ᱠᱚ ᱥᱟᱶᱛᱟᱞᱤ ᱛᱮ ᱚᱞ ᱯᱟᱲᱦᱟᱣ ᱨᱮᱱᱟᱜ ᱥᱩᱡᱳᱜᱽ ᱵᱟᱵᱚ ᱧᱟᱢᱮᱛ ᱛᱟᱦᱮᱱᱟ ᱱᱚᱜᱼᱚ ᱱᱟ ᱫᱩᱦᱟᱡᱟᱨ ᱫᱩᱦᱟᱡᱟᱨ ᱛᱤᱱ ᱠᱷᱚᱱ ᱡᱮ ᱵᱟᱭᱤᱥᱟ ᱰᱤᱥᱮᱢᱵᱚᱨ ᱫᱩ ᱦᱟᱡᱟᱨ ᱛᱤᱱ ᱠᱷᱚᱱ ᱜᱮ ᱚᱱᱮ ᱥᱤᱠᱷᱱᱟᱹᱛ ᱵᱚᱱ ᱧᱟᱢ ᱠᱮᱜᱼᱟ ᱥᱮ ᱥᱚᱝᱵᱤᱫᱷᱟᱱ ᱨᱮ ᱵᱤᱞ ᱯᱟᱥ ᱮᱱ ᱛᱟᱵᱳᱣᱟ ᱚᱱᱠᱟᱱᱟᱜ ᱟᱨᱚ ᱟᱹᱰᱤ ᱟᱭᱢᱟ ᱢᱮᱱᱟᱜᱼᱟ ᱡᱮ ᱡᱮᱢᱚᱱ ᱦᱩᱞ ᱢᱟᱦᱟ ᱟᱨᱚ ᱟᱹᱰᱤ ᱟᱭᱢᱟ ᱢᱮᱱᱟᱜᱼᱟ ᱚᱱᱠᱟᱱ ᱟᱵᱚᱣᱟᱜ ᱢᱟᱦᱟ ᱠᱚ ᱥᱮ ᱚᱱᱟ ᱦᱚᱲ ᱡᱟᱣᱨᱟ ᱠᱟᱛᱮᱜ ᱟᱨ ᱢᱤᱫᱴᱟᱱ ᱨᱟᱹᱥᱠᱟᱹ ᱥᱟᱞᱟᱜ ᱡᱟᱦᱟᱸ ᱵᱚ ᱠᱚᱨᱟᱣ ᱫᱚ ᱚᱱᱟ ᱟᱹᱰᱤ ᱨᱟᱹᱥᱠᱟᱹ ᱵᱩᱡᱷᱟᱹᱜᱼᱟ